ᱨᱮᱵᱚᱱ ᱛᱟᱦᱮᱱᱟ ᱪᱮᱫᱟᱜ ᱥᱮ ᱟᱵᱚ ᱫᱚ ᱢᱤᱫᱴᱤᱡ ᱴᱚᱞᱟᱨᱮᱱ ᱟᱨ ᱢᱤᱫᱴᱤᱡ ᱥᱚᱢᱟᱡᱽ ᱨᱮᱱ ᱦᱚᱲ ᱠᱟᱱᱟᱵᱚᱱ ᱡᱟᱦᱟᱸ ᱫᱚ ᱟᱵᱚ ᱥᱚᱢᱟᱡᱽ ᱨᱮ ᱵᱟᱹᱲᱤᱡ ᱠᱟᱹᱢᱤ ᱦᱩᱭᱩᱜᱼᱟ ᱚᱱᱟ ᱞᱟᱹᱜᱤᱫ ᱛᱮ ᱢᱟᱺᱡᱷᱤ ᱯᱟᱨᱜᱟᱱᱟ ᱢᱮᱱᱟᱜ ᱠᱚᱣᱟ ᱡᱟᱦᱟᱸ ᱫᱚ ᱟᱠᱚ ᱠᱚ ᱵᱤᱪᱟᱹᱨᱟᱵᱚᱱᱟ ᱟᱠᱷᱲᱟᱟ ᱨᱮ ᱰᱩᱲᱩᱵ ᱟᱛᱮᱫ ᱟᱨ ᱟᱨ ᱡᱟᱦᱟᱸ ᱫᱚ ᱵᱟᱹᱲᱤᱡ ᱠᱟᱹᱢᱤ ᱨᱮ ᱟᱠᱚ ᱠᱚ ᱵᱤᱪᱟᱹᱨᱟᱵᱚᱱᱟ ᱚᱱᱟ ᱨᱮ ᱞᱟᱹᱜᱤᱫ ᱛᱮ ᱟᱠᱷᱲᱟ ᱨᱮᱠᱚ ᱫᱩᱲᱩᱵ ᱟ ᱟᱨ ᱡᱟᱦᱟᱸᱭ ᱵᱤᱪᱟᱹᱨ ᱞᱟᱹᱜᱤᱫ ᱛᱮ ᱚᱱᱟ ᱵᱤᱪᱟᱹᱨ ᱨᱮᱠᱚ ᱵᱤᱪᱟᱹᱨᱟ ᱠᱤ ᱵᱮᱼᱵᱟᱹᱲᱤᱡ ᱠᱟᱹᱢᱤ ᱟᱞᱚ ᱦᱩᱭᱩᱜ ᱢᱟ ᱟᱨ ᱟᱨ ᱱᱮᱛᱟᱨ ᱫᱚ ᱦᱚᱲ ᱠᱚ ᱥᱟᱶᱛᱟ ᱥᱚᱢᱟᱡᱽ ᱨᱮᱱᱟᱜ ᱜᱚᱲᱚ ᱦᱟᱛᱟᱣ ᱵᱟᱜᱤ ᱠᱟᱛᱮᱫ ᱠᱟᱱᱩᱱ ᱠᱟᱱᱩᱱᱨᱮᱱᱟᱜ ᱠᱟᱱᱩᱱ ᱨᱮᱱᱟᱜ ᱜᱚᱲᱚ ᱠᱚ ᱦᱟᱛᱟᱣᱮᱫᱼᱟ ᱡᱟᱦᱟᱸ ᱫᱚ ᱠᱳᱴ ᱠᱟᱹᱪᱷᱟᱹᱨᱤ ᱫᱷᱟᱹᱵᱤᱡ ᱥᱮᱱᱚᱜ ᱠᱟᱱᱟ ᱟᱨ ᱟᱨ ᱡᱟᱦᱟᱸ ᱫᱚ ᱢᱟᱨᱟᱝ ᱢᱟᱨᱟᱝ ᱦᱚᱲ ᱠᱚ ᱠᱤᱥᱟᱹᱬ ᱠᱤᱥᱟᱹᱬ ᱠᱚᱫᱚ ᱠᱚ ᱜᱚᱲᱚ ᱠᱚ ᱮᱢᱟ ᱠᱚ ᱠᱟᱱᱟ ᱟᱨ ᱡᱟᱦᱟᱸ ᱫᱚ ᱨᱮᱸᱜᱮᱡ ᱨᱮᱸᱜᱮᱡ ᱦᱚᱲ ᱠᱚᱫᱚ

ᱦᱚᱲ ᱨᱮᱸᱜᱮᱡ ᱨᱮᱸᱜᱮᱡ ᱦᱚᱲ ᱠᱚᱫᱚ ᱵᱟᱠᱚ ᱜᱚᱲᱚᱣᱟᱠᱚ ᱠᱟᱱᱟ ᱟᱨ ᱠᱤᱸᱥᱟᱹᱬ ᱠᱤᱸᱥᱟᱹᱬ ᱦᱚᱲ ᱫᱚ ᱡᱟᱦᱟᱸ ᱯᱚᱞᱤᱴᱤᱠᱮᱞ ᱨᱮ ᱨᱟᱡᱽᱱᱤᱛᱤᱠ ᱨᱮ ᱪᱟᱞᱟᱣ ᱠᱟᱛᱮᱫ ᱠᱳᱴ ᱫᱷᱟᱹᱵᱤᱡ ᱠᱚ ᱪᱟᱞᱟᱜ ᱠᱟᱱᱟ ᱩᱱᱠᱩ ᱟᱨ ᱠᱳᱴ ᱨᱮ ᱢᱟᱨᱟᱝ ᱦᱚᱲ ᱫᱚ ᱢᱟᱨᱟᱝ ᱢᱟᱨᱟᱝ ᱩᱠᱤᱞ ᱠᱤᱨᱤᱧ ᱠᱟᱛᱮᱫ ᱠᱳᱴ ᱨᱮᱠᱚ ᱵᱤᱪᱟᱹᱨᱮᱫᱼᱟ ᱟᱨ ᱨᱮᱸᱜᱮᱡ ᱦᱚᱲ ᱫᱚ ᱠᱳᱴ ᱫᱷᱟᱹᱨᱤᱡ ᱪᱟᱞᱟᱜ ᱞᱟᱹᱜᱤᱫ ᱛᱮ ᱟᱭᱢᱟ ᱜᱟᱱ ᱴᱟᱠᱟ ᱠᱚ ᱠᱷᱚᱨᱪᱟᱭᱮᱫᱼᱟ ᱡᱟᱦᱟᱸ ᱫᱚ ᱨᱮᱸᱜᱮᱡ ᱦᱚᱲ ᱟᱨᱦᱚᱸ ᱠᱚ ᱨᱮᱸᱜᱮᱡ ᱤᱫᱤᱜ ᱠᱟᱱᱟ ᱟᱨ ᱠᱤᱸᱥᱟᱹᱬ ᱦᱚᱲ ᱫᱚ ᱠᱤᱸᱥᱟᱹᱲ ᱦᱚᱲ ᱫᱚ ᱴᱟᱠᱟ ᱮᱢ ᱠᱟᱛᱮᱫ ᱚᱱᱟ ᱵᱟᱹᱲᱤᱡ ᱠᱟᱹᱢᱤ ᱠᱚ ᱩᱠᱩᱭᱮᱫᱼᱟ ᱛᱟᱠᱚ ᱟᱨ ᱟᱨ ᱢᱟᱨᱟᱝ ᱦᱚᱲ ᱨᱮᱱ ᱩᱠᱤᱞ ᱫᱚ ᱯᱩᱭᱥᱟᱹ ᱦᱟᱛᱟᱣ ᱠᱟᱛᱮᱫ ᱚᱱᱟ ᱵᱟᱹᱲᱤᱡ ᱠᱟᱹᱢᱤ ᱫᱚ ᱩᱠᱩᱭᱮᱫᱼᱟ ᱠᱚ ᱟᱨ ᱚᱱᱟ ᱵᱟᱹᱲᱤᱡ ᱵᱟᱝ ᱢᱚᱱᱮ ᱠᱟᱛᱮᱫ ᱚᱱᱟ ᱥᱟᱦᱤ ᱢᱚᱱᱮ ᱠᱟᱛᱮᱫ ᱵᱟᱹᱲᱤᱡ ᱠᱟᱹᱢᱤ ᱫᱚ ᱛᱟᱠᱚ ᱠᱚ ᱩᱠᱩᱭᱮᱫᱼᱟ ᱟᱨ ᱚᱱᱟ ᱚᱱᱟ ᱠᱚ ᱞᱟᱹᱜᱤᱫ ᱫᱚ ᱚᱱᱟ ᱪᱮᱛᱟᱱ ᱨᱮ ᱤᱧᱟᱹᱜ ᱯᱟᱹᱛᱭᱟᱹᱣ ᱫᱚ ᱪᱟᱵᱟ ᱟᱠᱟᱱᱟ ᱚᱱᱟ ᱯᱟᱹᱛᱭᱟᱹᱣ ᱟᱹᱜᱩ ᱞᱟᱹᱜᱤᱫ ᱛᱮ ᱡᱟᱦᱟᱸᱭ ᱱᱤᱨᱫᱳᱥ ᱜᱮᱭᱟᱭ ᱩᱱᱤ ᱫᱚ ᱟᱡᱟᱜ ᱦᱚᱠ ᱮ ᱧᱟᱢ ᱢᱟ ᱡᱟᱦᱟᱸᱭ ᱫᱩᱥᱤᱜᱮᱭᱟᱭ ᱩᱱᱤ ᱫᱚ ᱥᱟᱡᱟᱣ ᱧᱟᱢ ᱞᱟᱹᱠᱛᱤ ᱠᱟᱱᱟ ᱟᱨ ᱟᱨ ᱢᱟᱨᱟᱝ ᱢᱟᱨᱟᱝ ᱦᱚᱲ ᱫᱚ ᱴᱟᱠᱟ ᱮᱢ ᱠᱟᱛᱮᱫ ᱠᱟᱱᱩᱱ ᱠᱚ ᱠᱤᱨᱤᱧᱮᱫᱼᱟ ᱡᱟᱦᱟᱸ ᱫᱚ ᱨᱮᱸᱜᱮᱡ ᱦᱚᱲ ᱵᱟᱠᱚ ᱫᱟᱲᱮᱭᱟᱜ ᱠᱟᱱᱟ ᱟᱨ ᱩᱱᱠᱩ ᱵᱮ ᱜᱩᱱᱟᱹ ᱠᱚ ᱛᱟᱦᱮᱱ ᱠᱟᱱ ᱨᱮᱦᱚᱸ ᱪᱮᱫ ᱦᱚᱸ ᱵᱟᱠᱚ ᱥᱟᱵᱤᱛ ᱫᱟᱲᱮᱭᱟᱜ ᱠᱟᱱᱟ ᱫᱩᱥᱤ ᱨᱮᱜᱮ ᱠᱚ ᱞᱮᱠᱷᱟᱜ ᱠᱟᱱᱟ ᱩᱱᱠᱩ ᱠᱚ ᱟᱠᱚᱣᱟᱜ ᱦᱚᱠ ᱧᱟᱢ ᱞᱟᱹᱜᱤᱫ ᱛᱮ ᱠᱳᱴ ᱠᱟᱴᱷᱨᱤ ᱦᱚᱸ ᱱᱟᱯᱟᱭᱟ ᱱᱟᱯᱟᱭᱟᱜ ᱠᱟᱛᱷᱟᱭ ᱟᱸᱡᱚᱢᱟᱠᱚ ᱢᱟ ᱩᱱᱠᱩ ᱡᱟᱦᱟᱭ ᱵᱟᱹᱲᱤᱡ ᱵᱟᱭ ᱠᱟᱹᱢᱤᱭᱮ ᱚᱧᱧ ᱵᱟᱭ ᱠᱟᱢᱤᱭᱮᱜᱼᱟ ᱩᱱᱤ ᱫᱚ ᱥᱟᱡᱟᱣ ᱧᱟᱢᱫᱜᱼᱟ ᱟᱨ ᱡᱟᱦᱟᱸᱭ ᱵᱟᱲᱤᱡ ᱮ ᱠᱟᱹᱢᱤ ᱠᱟᱜ ᱠᱟᱱᱟ ᱩᱱᱤ ᱫᱚ ᱩᱱᱤᱭᱟᱜ ᱥᱟᱡᱟ ᱫᱚ ᱩᱠᱩᱜ ᱠᱟᱱᱟ ᱚᱱᱟ ᱠᱚ ᱞᱟᱹᱜᱤᱫ ᱚᱱᱟ ᱠᱚ ᱞᱟᱹᱜᱤᱫ ᱛᱮ ᱤᱧᱟᱹᱜ ᱯᱟᱹᱛᱭᱟᱹᱣ ᱫᱚ ᱪᱟᱵᱟ ᱦᱟᱠᱟᱱᱟ ᱟᱨ ᱚᱱᱟ ᱯᱟᱹᱛᱭᱟᱹᱣ ᱟᱹᱜᱩ ᱞᱟᱹᱜᱤᱫ ᱫᱚ ᱚᱱᱟ ᱯᱟᱹᱛᱭᱟᱹᱣ ᱟᱹᱜᱩ ᱞᱟᱹᱜᱤᱫ ᱛᱮᱫᱚ ᱡᱟᱦᱟᱸᱭ ᱱᱤᱨᱫᱳᱥ ᱜᱮᱭᱟᱭ ᱩᱱᱤ ᱫᱚ ᱥᱟᱡᱟ ᱵᱟᱝ ᱞᱟᱹᱠᱛᱤ ᱠᱟᱱᱟ ᱟᱨ ᱡᱟᱦᱟᱸᱭ ᱫᱳᱥᱤ ᱜᱮᱭᱟᱭ ᱩᱱᱤ ᱫᱚ ᱥᱟᱡᱟ ᱧᱟᱢ ᱞᱟᱹᱠᱛᱤᱜᱮ ᱪᱮᱫᱟᱜ ᱥᱮ ᱱᱮᱛᱟᱨ ᱫᱚ ᱠᱤᱸᱥᱟᱹᱲ ᱦᱚᱲ ᱫᱚ ᱟᱹᱰᱤᱜᱟᱱ ᱵᱟᱹᱲᱤᱡ ᱠᱚᱠᱚ ᱠᱟᱹᱢᱤᱭᱮᱫᱼᱟ ᱟᱨ ᱚᱱᱟ ᱵᱟᱹᱲᱤᱡ ᱩᱠᱩ ᱞᱟᱹᱜᱤᱫ ᱛᱮ ᱠᱳᱴ ᱠᱚ ᱪᱟᱞᱟᱜ ᱠᱟᱱᱟ ᱠᱳᱴᱨᱮ ᱟᱨ ᱢᱟᱨᱟᱝ ᱢᱟᱨᱟᱝ ᱩᱠᱤᱞ ᱠᱚ ᱠᱤᱨᱤᱧ ᱠᱟᱛᱮᱫ ᱠᱚ ᱫᱩᱲᱩᱵ ᱢᱟᱨᱟᱝ ᱢᱟᱨᱟᱝ ᱩᱠᱤᱞ ᱠᱚ ᱫᱩᱲᱩᱵ ᱠᱟᱛᱮᱫ ᱚᱸᱰᱮ ᱠᱚ ᱯᱷᱟᱭᱥᱟᱞᱟᱭᱮᱫᱼᱟ ᱟᱨ ᱨᱮᱸᱜᱮᱡ ᱦᱚᱲ ᱫᱚᱠᱚ ᱨᱮᱸᱜᱮᱡ ᱦᱚᱲ ᱫᱚ ᱴᱟᱠᱟ ᱠᱚ ᱟᱹᱰᱤ ᱠᱚ ᱦᱟᱛᱟᱣᱟ ᱩᱠᱤᱞ ᱦᱚᱸ ᱡᱟᱦᱟᱸᱛᱮ ᱨᱮᱸᱜᱮᱡ ᱦᱚᱲ ᱫᱚ ᱚᱱᱟ ᱠᱳᱴ ᱨᱮᱜᱮ ᱴᱟᱠᱟ ᱛᱟᱭ ᱪᱟᱵᱟᱜ ᱠᱟᱱᱟ ᱡᱟᱦᱟᱸ ᱛᱮ ᱛᱟᱸᱦᱩ ᱛᱟᱸᱦᱩᱭ ᱨᱮᱸᱜᱮᱡ ᱪᱟᱵᱟᱜ ᱠᱟᱱᱟ ᱚᱱᱟ ᱠᱚ ᱚᱱᱟ ᱠᱚ ᱡᱩᱫᱤ ᱪᱟᱵᱟᱜᱼᱟ ᱮᱱᱠᱷᱟᱱ ᱫᱚ ᱤᱧ ᱦᱚᱸ ᱚᱱᱟ ᱪᱮᱛᱟᱱ ᱨᱮ ᱯᱟᱹᱛᱭᱟᱹᱣᱤᱧ ᱫᱚᱦᱚ ᱫᱟᱲᱮᱭᱟᱜᱼᱟ ᱟᱨ ᱱᱮᱛᱟᱨ ᱫᱚ ᱱᱮᱛᱟᱨ ᱫᱚ ᱡᱟᱦᱟᱱᱟᱜ ᱟᱛᱳ ᱠᱚᱨᱮᱫ ᱱᱮᱭᱟᱣ ᱛᱟᱯᱟᱢ ᱠᱚ ᱦᱩᱭᱩᱜ ᱠᱟᱱᱟ ᱢᱟᱺᱡᱷᱤ ᱯᱟᱨᱜᱟᱱᱟ ᱴᱷᱮᱱ ᱵᱤᱪᱟᱹᱨ ᱠᱚ ᱫᱩᱲᱩᱵ ᱠᱟᱱᱟ ᱢᱮᱱᱠᱷᱟᱱ ᱚᱸᱰᱮ ᱦᱚᱸ ᱡᱟᱦᱟᱸᱭ ᱫᱚ ᱡᱟᱦᱟᱸᱭ ᱫᱚ ᱠᱤᱸᱥᱟᱹᱲ ᱫᱷᱟᱨᱟ ᱜᱮᱭᱟᱭ ᱩᱱᱤᱜᱮ ᱰᱷᱮᱨ ᱠᱚ ᱥᱟᱯᱚᱴᱟᱭ ᱠᱟᱱᱟ ᱟᱨ ᱡᱟᱦᱟᱸᱭ ᱫᱚ ᱨᱮᱸᱜᱮᱡ ᱜᱮᱭᱟᱭ ᱩᱱᱤ ᱫᱚ ᱩᱱᱟᱹᱜ ᱥᱟᱯᱚᱴ ᱵᱟᱝᱠᱚ ᱮᱢᱟᱭ ᱠᱟᱱᱟ

ᱟᱨ ᱟᱠᱷᱲᱟ ᱨᱮᱦᱚᱸ ᱟᱨ ᱚᱸᱰᱮ ᱯᱷᱟᱭᱥᱟᱞᱟ ᱵᱟᱝ ᱦᱩᱭᱩᱜ ᱠᱟᱱᱛᱮ ᱟᱵᱚ ᱫᱚ ᱠᱟᱱᱩᱱ ᱵᱚᱱ ᱥᱟᱵᱮᱜᱼᱟ ᱯᱩᱞᱤᱥ ᱴᱷᱮᱱ ᱵᱚᱱ ᱪᱟᱞᱟᱜ ᱠᱟᱱᱟ ᱨᱤᱯᱳᱴ ᱵᱚᱱ ᱚᱞ ᱦᱚᱪᱚᱭᱮᱫᱼᱟ ᱚᱱᱟ ᱞᱟᱹᱜᱤᱫ ᱛᱮ ᱠᱤᱸᱥᱟᱹᱬ ᱦᱚᱲ ᱫᱚ ᱠᱤᱸᱥᱟᱹᱬ ᱦᱚᱲ ᱫᱚ ᱵᱟᱹᱲᱤᱡ ᱮ ᱠᱟᱹᱢᱤ ᱠᱟᱜ ᱠᱟᱱ ᱨᱮᱦᱚᱸ ᱴᱟᱠᱟ ᱮᱢ ᱠᱟᱛᱮᱫ ᱟᱡᱟᱜ ᱵᱟᱹᱲᱤᱡ ᱠᱟᱹᱢᱤ ᱛᱟᱭ ᱩᱠᱩ ᱫᱟᱲᱮᱭᱟᱜ ᱠᱟᱱᱟᱭ ᱟᱨ ᱟᱵᱚ ᱨᱮᱸᱜᱮᱡ ᱦᱚᱲ ᱫᱚ ᱟᱵᱚ ᱨᱮᱸᱜᱮᱡ ᱦᱚᱲ ᱫᱚ ᱥᱟᱡᱟ ᱨᱮᱵᱚᱱ ᱞᱮᱠᱷᱟᱜ ᱠᱟᱱᱟ ᱚᱱᱟ ᱠᱚ ᱪᱟᱵᱟ ᱞᱟᱹᱜᱤᱫ ᱛᱮ ᱫᱚ ᱢᱟᱺᱡᱷᱤ ᱯᱟᱨᱜᱟᱱᱟ ᱦᱚᱸ ᱱᱟᱯᱟᱭ ᱱᱟᱯᱟᱭᱟᱜ ᱱᱟᱯᱟᱭ ᱱᱟᱯᱟᱭᱮ ᱵᱤᱪᱟᱹᱨ ᱵᱤᱪᱟᱹᱨ ᱵᱤᱪᱟᱹᱨᱟᱢᱟ ᱟᱨ ᱠᱳᱴ ᱨᱮᱦᱚᱸ ᱠᱳᱴ ᱨᱮᱦᱚᱸ ᱡᱟᱦᱟᱸᱭ ᱵᱮ ᱜᱩᱱᱟᱭ ᱛᱟᱦᱮᱱᱟ ᱩᱱᱤ ᱫᱚ ᱩᱱᱤ ᱫᱚ ᱥᱟᱡᱟᱭ ᱟᱞᱚᱭ ᱧᱟᱢ ᱢᱟ ᱟᱨ ᱡᱟᱦᱟᱸᱭ ᱜᱩᱱᱟᱹ ᱠᱟᱜ ᱟᱭ ᱩᱱᱤ ᱫᱚ ᱱᱤᱦᱟᱹᱛᱤᱜᱮ ᱥᱟᱡᱟᱭ ᱧᱟᱢ ᱫᱟᱲᱮᱭᱟᱜ ᱢᱟ ᱚᱱᱠᱟ ᱫᱚ ᱵᱟᱝ ᱠᱤ ᱡᱟᱦᱟᱸᱞᱮᱠᱟ ᱡᱟᱦᱟᱸᱭ ᱠᱤᱸᱥᱟᱹᱲᱟᱭ ᱩᱱᱤ ᱜᱩᱱᱟᱹ ᱠᱟᱜ ᱨᱮᱦᱚᱸᱭ ᱵᱮ ᱜᱩᱱᱟᱹᱭ ᱥᱟᱵᱤᱛᱚᱜᱼᱟ ᱴᱟᱠᱟ ᱮᱢ ᱠᱟᱛᱮᱫ ᱟᱡᱟᱜ ᱵᱟᱹᱲᱤᱡ ᱠᱟᱹᱢᱤ ᱩᱠᱩᱭᱟᱭ ᱟᱨ ᱡᱟᱦᱟᱸᱭ ᱨᱮᱸᱜᱮᱡ ᱜᱮᱭᱟᱭ ᱩᱱᱤ ᱵᱟᱹᱲᱤᱡ ᱵᱟᱭ ᱠᱟᱹᱢᱤ ᱠᱟᱜ ᱨᱮᱦᱚᱸ ᱩᱱᱤ ᱫᱚ ᱫᱚᱥᱤ ᱨᱮᱭ ᱞᱮᱠᱷᱟᱜ ᱟᱭ ᱚᱱᱠᱟ ᱵᱟᱝ ᱦᱩᱭᱩᱜ ᱞᱮᱠᱟᱛᱮ ᱴᱟᱠᱟ ᱡᱚᱢ ᱠᱟᱛᱮᱫ ᱫᱚ ᱜᱚᱞᱚᱛ ᱯᱷᱟᱭᱥᱟᱞᱟ ᱟᱞᱚ ᱦᱟᱛᱟᱣ ᱟᱞᱚ ᱟᱞᱚᱵᱚᱱ ᱦᱟᱛᱟᱣᱢᱟ ᱟᱨ ᱡᱟᱦᱟᱸᱭᱟᱜ ᱡᱟᱦᱟᱸ ᱦᱚᱠ ᱠᱟᱱᱟ ᱩᱱᱤ ᱫᱚ ᱚᱱᱟ ᱦᱚᱠ ᱟᱡᱟᱜ ᱦᱚᱠᱮ ᱧᱟᱢ ᱢᱟ ᱚᱱᱟᱜᱮ ᱚᱱᱟ ᱡᱩᱫᱤ ᱚᱱᱟᱠᱚ ᱦᱩᱭᱩᱜᱼᱟ ᱮᱱᱠᱷᱟᱱ ᱚᱱᱟᱨᱮ ᱤᱧ ᱯᱟᱹᱛᱭᱟᱹᱣ ᱤᱧ ᱯᱟᱹᱛᱭᱟᱹᱣᱤᱧ ᱫᱟᱲᱮᱭᱟᱜᱼᱟ